ᱦᱮᱞᱳ ᱤᱧᱟᱹᱜ ᱢᱤᱫᱴᱮᱱ ᱯᱟᱥᱯᱳᱨᱴ ᱛᱤᱧ ᱟᱛᱟᱨ ᱟᱠᱟᱱᱟ ᱟᱫᱚ ᱚᱱᱟ ᱜᱮ ᱚᱠᱟᱨᱮᱧ ᱠᱚᱨᱟᱣ ᱚᱪᱚᱭᱟ ᱚᱱᱟ ᱫᱟᱨᱟᱭ ᱥᱩᱠᱨᱩ ᱵᱟᱨ ᱛᱮ ᱠᱚᱨᱟᱣ ᱣᱟᱹᱧ ᱱᱟᱣᱟ ᱫᱚᱨᱠᱟᱨ ᱩᱰᱟᱹᱜ ᱜᱟᱹᱰᱤᱨᱤᱧ ᱫᱮᱡᱚᱜ ᱞᱟᱹᱜᱤᱫ ᱚᱱᱟ ᱵᱟᱝᱠᱷᱟᱱ ᱢᱟ ᱵᱟᱭ ᱜᱟᱱᱚᱜᱼᱟ ᱵᱟᱹᱧ ᱫᱮᱡ ᱠᱮᱭᱟ ᱵᱟᱹᱧ ᱪᱟᱞᱟᱣ ᱠᱮᱭᱟ ᱚᱱᱟ ᱜᱮ ᱢᱤᱫᱴᱮᱱ ᱤᱧ ᱵᱟᱰᱟᱭ ᱠᱚᱨᱟᱣᱟᱹᱧ ᱚᱠᱟᱨᱮ ᱚᱱᱟᱜᱮ ᱠᱟᱹᱴᱤᱡ ᱵᱟᱲᱟᱭ ᱚᱪᱚᱭᱤᱧ ᱢᱮ ᱛᱟᱞᱟᱝ ᱟᱨ ᱞᱟᱹᱭᱟᱹᱧ ᱢᱮ ᱟᱨ ᱤᱱᱟᱹ ᱤᱧ ᱥᱩᱠᱨᱚᱵᱟᱨ ᱛᱮ ᱥᱚᱱᱤᱵᱟᱨ ᱛᱮ ᱱᱤᱦᱟᱹᱛᱤ ᱚᱱᱟ ᱯᱟᱥᱯᱳᱨᱴ ᱫᱚ ᱫᱚᱨᱠᱟᱨ ᱟᱨ ᱵᱟᱝᱠᱷᱟᱱ ᱪᱟᱞᱟᱜ ᱨᱮᱱᱟᱜ ᱥᱚᱢᱵᱷᱚᱵ ᱜᱮ ᱵᱟᱹᱱᱩᱜ ᱟᱹᱱᱤᱡ ᱚᱱᱟ ᱠᱚᱜᱮ ᱛᱟᱞᱟᱝ ᱞᱟᱹᱭᱟᱹᱧ ᱢᱮ ᱚᱠᱟᱨᱮᱧ ᱠᱚᱨᱟᱣ ᱚᱪᱚ ᱞᱮᱠᱷᱟᱱ ᱚᱱᱟ ᱜᱟᱱᱚᱜᱼᱟ ᱟᱨ ᱩᱰᱟᱹᱜ ᱜᱟᱹᱰᱤᱨᱤᱧ ᱫᱮᱡ ᱫᱟᱲᱮᱭᱟᱜ ᱢᱟ